ᱤᱧ ᱧᱮᱞᱮᱫᱟ ᱱᱮᱛᱟᱨ ᱱᱚᱯᱣᱟ ᱴᱨᱟᱠᱴᱚᱨ ᱱᱚᱣᱟ ᱦᱩᱭ ᱵᱟᱲᱟ ᱠᱟᱛᱮᱜ ᱱᱚᱣᱟ ᱵᱮᱵᱚᱦᱟᱨ ᱠᱟᱛᱮᱜ ᱟᱵᱚ ᱦᱚᱲᱟᱜ ᱟᱹᱰᱤ ᱢᱟᱨᱟᱝ ᱠᱟᱹᱢᱤᱜᱮ ᱦᱩᱭᱩᱜ ᱠᱟᱱᱟ ᱟᱹᱰᱤ ᱟᱹᱰᱤ ᱩᱥᱥᱟᱹᱨᱟᱜᱮ ᱡᱚᱛᱚ ᱵᱚᱱ ᱠᱟᱹᱢᱤ ᱫᱟᱲᱮᱭᱟᱜ ᱠᱟᱱᱟ ᱟᱨ ᱥᱮᱫᱟᱭ ᱫᱚ ᱪᱮᱰᱫ ᱞᱮᱠᱟ ᱛᱟᱸᱦᱮ ᱠᱟᱱᱟ ᱢᱤᱫᱴᱮᱡ ᱠᱟᱹᱢᱤ ᱞᱟᱹᱜᱤᱫᱛᱮ ᱟᱭᱢᱟ ᱦᱚᱲᱜᱮ ᱞᱟᱜᱟᱣ ᱵᱚᱱ ᱛᱟᱸᱦᱮᱱ ᱠᱟᱱ ᱛᱟᱸᱦᱮᱜᱼᱟ ᱢᱤᱫᱴᱟᱱ ᱠᱷᱮᱛ ᱡᱚᱫᱤᱢ ᱞᱟᱦᱩᱫᱟ ᱥᱮᱢ ᱦᱩᱲᱩᱢ ᱨᱚᱦᱚᱭᱟ ᱛᱟᱨᱯᱚᱨᱮ ᱥᱤᱭᱳᱜ ᱞᱟᱹᱜᱤᱫ ᱛᱟ ᱥᱟᱨᱟ ᱫᱤᱱ ᱞᱟᱜᱟᱜ ᱠᱟᱱ ᱛᱟᱸᱦᱮᱱᱟ ᱵᱟᱨᱯᱮ ᱦᱚᱲ ᱛᱟᱨᱯᱚᱨᱮ ᱛᱟᱨᱯᱚᱨᱮᱨ ᱫᱤᱱ ᱦᱚᱭᱛᱳ ᱠᱚ ᱨᱚᱦᱚᱭᱟ ᱚᱱᱟ ᱠᱷᱟᱹᱛᱤᱨ ᱛᱮ ᱢᱤᱫ ᱵᱟᱨ ᱵᱤᱜᱷᱟᱹ ᱠᱷᱮᱛ ᱛᱟᱸᱦᱮ ᱞᱮᱱᱠᱷᱟᱱ ᱟᱨ ᱟᱵᱚ ᱚᱲᱟᱜ ᱨᱮᱱ ᱦᱚᱲ ᱟᱨ ᱮᱴᱟᱜ ᱵᱟᱵᱚᱱ ᱠᱟᱹᱢᱤ ᱫᱟᱲᱮᱭᱟ ᱠᱟᱱ ᱛᱟᱸᱦᱮᱜᱼᱟ ᱱᱚᱝᱠᱟ ᱜᱤᱫᱟᱹᱨ ᱯᱤᱫᱟᱹᱨ ᱤᱥᱠᱩᱞ ᱛᱮᱦᱚᱸ ᱵᱟᱵᱚᱱ ᱠᱩᱞ ᱫᱟᱲᱮ ᱟᱠᱚ ᱛᱟᱸᱦᱮᱜᱼᱟ ᱟᱫᱚ ᱱᱮᱛᱟᱨ ᱠᱟᱛᱮᱜ ᱫᱚ ᱴᱨᱟᱠᱴᱟᱨ ᱠᱚ ᱦᱩᱭ ᱵᱟᱲᱟ ᱠᱟᱛᱮᱜ ᱫᱚ ᱱᱚᱣᱟ ᱠᱚ ᱮᱞᱟᱠᱟᱨᱮ ᱩᱥᱟᱹᱨᱟ ᱜᱮ ᱪᱟᱥ ᱦᱩᱭᱩᱜ ᱠᱟᱱᱟ ᱟᱨ ᱪᱟᱥ ᱡᱮᱢᱚᱱ ᱦᱩᱭᱩᱜ ᱠᱟᱱᱟ ᱥᱤ ᱦᱩᱭᱩᱜ ᱠᱟᱱᱟ ᱴᱨᱟᱠᱴᱟᱨᱛᱮ ᱛᱟᱨᱯᱚᱨ ᱡᱚᱠᱷᱚᱱ ᱦᱩᱲᱩ ᱵᱤᱞᱤᱜ ᱠᱟᱱᱟ ᱩᱱ ᱥᱚᱢᱚᱭᱦᱚᱸ ᱜᱮᱛ ᱠᱟᱛᱮᱜ ᱴᱨᱟᱠᱴᱟᱨᱛᱮ ᱟᱹᱜᱩ ᱜᱟᱱᱚᱜ ᱠᱟᱱᱟ ᱟᱨ ᱱᱚᱣᱟ ᱴᱨᱟᱠᱴᱟᱨ ᱛᱮᱜᱮ ᱚᱱᱮᱠ ᱥᱚᱢᱚᱭ ᱦᱩᱭᱩᱜ ᱠᱟᱱᱟ ᱪᱮᱫ ᱦᱩᱲᱩ ᱠᱚ ᱠᱟᱹᱢᱤ ᱦᱚᱴᱚ ᱠᱟᱫᱟ ᱟᱹᱜᱩ ᱵᱟᱲᱟ ᱠᱮᱫᱟᱭ ᱚᱲᱟᱜᱨᱮ ᱠᱟᱹᱢᱤ ᱦᱩᱭᱩᱜ ᱠᱟᱱᱟ ᱚᱲᱟᱜᱨᱮ ᱱᱚᱝᱠᱟ ᱢᱮᱥᱤᱱ ᱦᱚᱸ ᱦᱩᱭ ᱠᱟᱱᱟ ᱱᱮᱛᱟᱨ ᱫᱚ ᱦᱩᱲᱩ ᱡᱷᱟᱲᱟᱣ ᱢᱮᱥᱤᱱ ᱦᱚᱸ ᱵᱟᱨ ᱦᱚᱲ ᱛᱮᱜᱮ ᱟᱭᱢᱟ ᱦᱩᱲᱩ ᱠᱤᱱ ᱡᱷᱟᱲᱟᱣ ᱫᱟ ᱲᱮᱭᱟᱜᱼᱟ ᱟᱨ ᱩᱱ ᱡᱚᱠᱷᱚᱱ ᱫᱚ ᱚᱱᱠᱟᱱ ᱱᱚᱝᱠᱟ ᱵᱟᱝ ᱛᱟᱸᱦᱮ ᱠᱟᱱᱟ ᱟᱫᱚ ᱱᱚᱣᱟ ᱫᱚ ᱢᱤᱫᱴᱮᱡ ᱦᱚᱲᱟᱜ ᱵᱤᱵᱷᱤᱱᱱᱚ ᱡᱟᱭᱜᱟᱨᱮ ᱥᱮᱞᱮᱫ ᱫᱟᱲᱮᱭᱟᱜ ᱠᱟᱱᱟ ᱵᱚᱱ ᱱᱚᱣᱟ ᱠᱚ ᱵᱮᱵᱚᱥᱛᱷᱟ ᱛᱟᱸᱦᱮ ᱠᱷᱟᱹᱛᱤᱨᱛᱮ ᱟᱫᱚ ᱱᱚᱣᱟ ᱟᱫᱚ ᱱᱚᱣᱟ ᱠᱷᱟᱹᱛᱤᱨᱛᱮ ᱱᱤᱛᱚᱜ ᱫᱚ ᱱᱟᱱᱟ ᱨᱚᱠᱚᱢ ᱦᱚᱸ ᱵᱚᱱ ᱠᱟᱹᱢᱤ ᱫᱟᱲᱮᱭᱟᱜ ᱠᱟᱱᱟ ᱢᱤᱫ ᱵᱮᱞᱟ ᱱᱚᱛᱮ ᱵᱚᱱ ᱛᱟᱸᱦᱮᱱ ᱠᱟᱱᱟ ᱢᱟᱴᱷᱨᱮ ᱦᱳᱭᱛᱳ ᱦᱟᱱᱟ ᱵᱮᱞᱟ ᱫᱚ ᱮᱴᱟᱜ ᱠᱟᱹᱢᱤ ᱦᱚᱵᱚᱱ ᱪᱟᱞᱟᱣ ᱫᱟᱲᱮᱭᱟᱜ ᱠᱟᱱᱟ ᱟᱨ ᱱᱚᱣᱟ ᱠᱚ ᱵᱮᱵᱚᱥᱛᱷᱟ ᱡᱚᱫᱤ ᱵᱟᱝ ᱛᱟᱸᱦᱮ ᱞᱮᱱᱠᱷᱟᱡ ᱫᱚ ᱵᱟᱵᱚᱱ ᱠᱟᱹᱢᱤ ᱫᱟᱲᱮ ᱠᱮᱭᱟ ᱜᱤᱫᱟᱹᱨ ᱯᱤᱫᱟᱹᱨ ᱦᱚᱸ ᱤᱥᱠᱩᱞ ᱵᱟᱵᱚᱱ ᱠᱩᱞ ᱫᱟᱲᱮ ᱠᱮᱠᱚᱣᱟ